ᱡᱚᱦᱟᱨ ᱥᱟᱱᱟᱢ ᱠᱚᱜᱮ ᱡᱚᱦᱟᱨ ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱛᱚᱠᱷᱚᱱ ᱠᱟᱹᱴᱤᱡ ᱜᱤᱫᱽᱨᱟᱹᱣᱟᱜ ᱵᱳᱭᱤᱧ ᱯᱟᱲᱦᱟᱜ ᱠᱟᱱ ᱛᱟᱦᱮᱱᱟ ᱱᱟᱱᱟ ᱨᱚᱠᱚᱢ ᱪᱷᱚᱲᱟ ᱛᱟᱦᱮᱱ ᱠᱟᱱ ᱛᱟᱦᱮᱱᱟ ᱛᱟᱨᱯᱚᱨᱮ ᱚᱱᱟ ᱪᱷᱚᱲᱟ ᱧᱮᱞ ᱠᱟᱛᱮᱫ ᱢᱚᱡᱽ ᱜᱮ ᱵᱩᱡᱷᱟᱹᱜ ᱠᱟᱱ ᱛᱟᱦᱮᱱᱟ ᱟᱨ ᱚᱱᱟ ᱜᱤᱫᱽᱨᱟᱹ ᱠᱚ ᱧᱮᱞ ᱟᱥᱮ ᱯᱟᱲᱦᱟᱜ ᱜᱮ ᱥᱟᱱᱟ ᱠᱚᱣᱟ ᱟᱹᱰᱤ ᱢᱚᱡᱽ ᱢᱚᱡᱽ ᱢᱟᱱᱮ ᱪᱷᱚᱵᱤ ᱛᱟᱦᱮᱞᱮᱱᱟ ᱢᱟᱱᱮ ᱢᱟᱱᱮ ᱱᱟᱱᱟ ᱨᱚᱠᱚᱢ ᱠᱟᱞᱟᱨ ᱟᱨᱠᱤ ᱛᱟᱦᱮᱸ ᱠᱟᱱᱟ ᱢᱟᱱᱮ ᱵᱮᱥᱜᱮ ᱵᱩᱡᱷᱟᱹᱜᱼᱟ ᱧᱮᱞᱛᱮ ᱢᱟᱱᱮ ᱧᱮᱞ ᱞᱮᱠᱷᱟᱡ ᱢᱚᱡᱽ ᱜᱮ ᱧᱮᱞᱚᱜᱼᱟ ᱢᱟᱱᱮ ᱜᱤᱫᱽᱨᱟᱹ ᱦᱚᱸᱠᱚ ᱠᱩᱥᱤ ᱩᱛᱟᱹᱨᱚᱜᱼᱟ ᱡᱮ ᱯᱟᱲᱦᱟᱜ ᱜᱮ ᱥᱟᱱᱟ ᱠᱚᱣᱟ